ᱟᱢᱠᱤᱢ ᱯᱟᱹᱛᱭᱟᱹᱜᱼᱟ ᱡᱟᱦᱟᱱ ᱞᱟᱜᱟᱱ ᱠᱟᱣᱰᱤ ᱵᱟᱨᱮᱛᱮ ᱥᱮᱪᱮᱫ ᱡᱚᱛᱚ ᱠᱚᱣᱟᱜ ᱯᱟᱲᱦᱟᱣ ᱞᱟᱹᱜᱤᱛᱮ ᱢᱤᱫᱴᱟᱝ ᱢᱩᱞᱟᱭᱚᱱ ᱥᱟᱛᱟᱢ ᱦᱩᱭᱩᱜ ᱡᱟᱹᱨᱩᱲᱟ ᱦᱮᱸ ᱯᱟᱹᱛᱭᱟᱹᱜ ᱜᱤᱭᱟᱹᱧ ᱡᱮᱦᱮᱛᱩ ᱚᱱᱟ ᱠᱳᱨᱳᱱᱟ ᱛᱟᱭᱚᱢ ᱫᱚ ᱡᱚᱛᱚ ᱥᱠᱩᱞ ᱠᱚᱞᱮᱡᱽ ᱠᱚ ᱵᱚᱱᱫᱚ ᱛᱟᱦᱮᱸ ᱠᱟᱱᱟ ᱛᱳ ᱚᱱᱟ ᱯᱚᱨ ᱠᱷᱚᱱ ᱜᱮ ᱟᱨᱦᱚᱸ ᱢᱟᱱᱮ ᱱᱚᱣᱟ ᱚᱱᱞᱟᱭᱤᱱ ᱠᱮᱞᱟᱥ ᱥᱮ ᱡᱚᱛᱚ ᱠᱟᱹᱢᱤ ᱜᱮ ᱯᱮᱨᱟᱭ ᱚᱱᱞᱟᱭᱤᱱ ᱛᱮᱜᱮ ᱦᱩᱭᱩᱜ ᱠᱟᱱ ᱛᱟᱦᱮᱱᱟ ᱛᱳ ᱚᱱᱠᱟ ᱞᱮᱠᱟᱛᱮ ᱟᱨᱦᱚᱸ ᱦᱚᱲ ᱫᱚᱠᱚ ᱵᱟᱰᱟᱭ ᱠᱮᱫᱟ ᱡᱮ ᱚᱱᱞᱟᱴᱤᱱ ᱛᱮ ᱠᱮᱞᱟᱥ ᱞᱮᱱᱠᱷᱟᱱ ᱥᱮ ᱚᱱᱞᱟᱭᱤᱱ ᱛᱮ ᱡᱟᱦᱟᱸᱱᱟᱜ ᱪᱮᱪᱮᱫ ᱞᱟᱹᱜᱤᱫ ᱥᱮ ᱚᱱᱞᱟᱭᱤᱱ ᱨᱮ ᱡᱟᱦᱟᱸᱱᱟᱜ ᱢᱟᱱᱮ ᱱᱮᱴ ᱠᱚᱨᱮᱢ ᱥᱟᱨᱪ ᱞᱟᱹᱜᱤᱫ ᱡᱟᱦᱟᱸᱱᱟᱜ ᱵᱟᱰᱟᱭ ᱡᱚᱝ ᱞᱟᱹᱜᱤᱫ ᱥᱮ ᱱᱤᱡᱮ ᱛᱮ ᱯᱟᱲᱦᱟᱣ ᱞᱟᱹᱜᱤᱫ ᱥᱮ ᱡᱟᱦᱟᱸᱱᱟᱜ ᱠᱩᱠᱞᱤ ᱠᱚ ᱞᱟᱹᱜᱤᱫ ᱡᱚᱛᱚ ᱚᱱᱞᱟᱭᱤᱱ ᱦᱟᱱᱮ ᱱᱮᱴ ᱢᱟᱫᱽᱫᱷᱚᱢ ᱛᱮᱜᱮ ᱡᱚᱛᱚ ᱢᱟᱱᱮ ᱥᱚᱢᱵᱷᱚᱜ ᱠᱟᱱᱟ ᱛᱚᱠᱷᱚᱱ ᱦᱚᱲᱟᱜ ᱚᱠᱛᱚ ᱦᱚᱸ ᱵᱟᱧᱪᱟᱜ ᱠᱟᱱᱟ ᱟᱨ ᱟᱹᱰᱤ ᱠᱤᱪᱷᱩ ᱠᱚᱢ ᱥᱚᱢ ᱚᱠᱛᱚ ᱨᱮ ᱟᱭᱢᱟ ᱠᱤᱪᱷᱩ ᱵᱷᱟᱹᱜᱤ ᱡᱤᱱᱤᱥ ᱥᱮ ᱫᱚᱨᱠᱟᱨ ᱡᱤᱱᱤᱥ ᱠᱚ ᱠᱚ ᱵᱟᱰᱟᱭ ᱧᱟᱢᱚᱜ ᱠᱟᱱᱟ ᱥᱮ ᱵᱟᱰᱟᱭ ᱧᱟᱢ ᱮᱫᱟᱵᱚ ᱛᱳ ᱚᱱᱟ ᱞᱮᱠᱟᱛᱮ ᱵᱷᱟᱹᱜᱤ ᱜᱮᱭᱟ ᱯᱚᱨᱤᱪᱤᱛᱤ ᱨᱮᱭᱟᱜ ᱟᱨᱦᱚᱸ ᱛᱳ ᱟᱨ ᱡᱟᱦᱟᱸᱱᱟᱜ ᱡᱩᱫᱤ ᱵᱟᱰᱟᱭ ᱵᱷᱟᱹᱜᱤ ᱡᱤᱱᱤᱥ ᱵᱚᱱ ᱥᱮᱫᱽᱨᱟᱭ ᱠᱷᱟᱱ ᱱᱮᱴ ᱨᱮ ᱥᱮ ᱜᱩᱜᱩᱞ ᱠᱚᱨᱮ ᱵᱚ ᱥᱟᱨᱪᱼᱟ ᱥᱟᱨᱪ ᱞᱮᱠᱷᱟᱱ ᱫᱚ ᱛᱩᱨᱟᱹᱛ ᱜᱮ ᱚᱱᱟ ᱡᱤᱱᱤᱥ ᱫᱚᱵᱚ ᱧᱟᱢ ᱮᱫᱟ ᱥᱮ ᱚᱱᱟ ᱞᱟᱹᱜᱤᱫ ᱴᱤᱭᱩᱥᱮᱱ ᱢᱟᱥᱴᱟᱨ ᱴᱷᱮᱱ ᱥᱮ ᱥᱠᱩᱞ ᱪᱟᱞᱟᱣ ᱠᱟᱛᱮ ᱥᱮᱨ ᱠᱚ ᱠᱩᱞᱤ ᱠᱚ ᱚᱱᱠᱟᱱ ᱫᱚ ᱢᱟᱱᱮ ᱩᱱᱟᱹᱜ ᱥᱚᱢᱚᱭ ᱵᱟᱝ ᱚᱭᱮᱴ ᱦᱩᱭᱩᱜ ᱠᱟᱱᱟ ᱢᱟᱱᱮ ᱵᱟᱝ ᱛᱟᱹᱜᱤ ᱦᱩᱭᱩᱜ ᱠᱟᱱᱟ ᱡᱟᱦᱟᱸᱱᱟᱜ ᱜᱮ ᱵᱟᱰᱟᱭ ᱡᱚᱝ ᱨᱮᱭᱟᱜ ᱠᱩᱠᱞᱤ ᱠᱚ ᱛᱟᱦᱮᱱ ᱠᱷᱟᱱ ᱱᱮᱴ ᱨᱮ ᱥᱮ ᱜᱩᱜᱩᱞ ᱠᱚᱨᱮ ᱥᱟᱨᱪ ᱞᱮᱠᱷᱟᱱ ᱜᱮ ᱚᱱᱟ ᱨᱮᱭᱟᱜ ᱛᱮᱞᱟ ᱫᱚᱵᱚᱱ ᱧᱟᱢ ᱮᱫᱟ ᱟᱨ ᱚᱱᱠᱟ ᱞᱮᱠᱟᱛᱮ ᱢᱟᱱᱮ ᱥᱴᱩᱰᱮᱱᱴ ᱠᱚ ᱞᱟᱹᱜᱤᱫ ᱦᱚᱸ ᱢᱤᱫᱴᱮᱱ ᱵᱷᱟᱹᱜᱤ ᱥᱩᱵᱤᱫᱟ ᱟᱠᱟᱱᱟ ᱡᱮ ᱢᱟᱱᱮ ᱮᱛᱳ ᱜᱮ ᱩᱱᱚᱛᱤ ᱟᱠᱟᱱᱟ ᱡᱮ ᱡᱚᱛᱚ ᱜᱮ ᱢᱟᱱᱮ ᱯᱷᱳᱱ ᱛᱮᱜᱮ ᱡᱚᱛᱚ ᱯᱷᱳᱱ ᱛᱮ ᱥᱮ ᱞᱮᱯᱴᱳᱯ ᱛᱮ ᱡᱚᱛᱚ ᱠᱤᱪᱷᱩᱵᱚᱱ ᱧᱟᱢ ᱮᱫᱟ ᱛᱳ ᱚᱱᱟ ᱞᱮᱠᱟ ᱛᱮ ᱤᱧ ᱫᱚ ᱢᱟᱱᱮ ᱥᱚᱦᱚᱢᱚᱛ ᱜᱤᱭᱟᱹᱧ ᱡᱮ ᱯᱟᱲᱦᱟᱣ ᱞᱟᱹᱜᱤᱫ ᱛᱮ ᱛᱳ ᱚ ᱚᱱᱞᱟᱭᱤᱱ ᱠᱮᱞᱟᱥ ᱥᱮ ᱡᱟᱦᱟᱸᱱᱟᱜ ᱠᱩᱠᱞᱤ ᱠᱚ ᱵᱟᱰᱟᱭ ᱞᱟᱹᱜᱤᱫ ᱫᱚ ᱵᱷᱟᱹᱜᱤ ᱥᱮᱫ ᱜᱮ ᱯᱚᱡᱮᱴᱤᱵ ᱠᱟᱱ ᱜᱮᱭᱟ ᱟᱨ ᱚᱱᱠᱟᱜᱮ ᱚᱱᱠᱟ ᱞᱮᱠᱟ ᱛᱮᱦᱚᱸ ᱱᱮᱜᱮᱴᱤᱵ ᱦᱚᱸ ᱢᱮᱱᱟᱜ ᱜᱮᱭᱟ ᱛᱳ ᱡᱮ ᱴᱩᱠᱩᱧ ᱞᱟᱹᱭ ᱫᱟᱲᱮ ᱠᱮᱫᱟ ᱦᱳᱭᱛᱳ ᱟᱨᱦᱚᱸ ᱵᱷᱟᱹᱜᱤ ᱞᱟᱹᱭ ᱞᱮᱠᱷᱟᱱ ᱵᱷᱟᱹᱜᱤ ᱦᱩᱭ ᱠᱚᱜᱼᱟ ᱛᱳ ᱱᱚᱰᱮ ᱜᱮ ᱞᱟᱹᱭ ᱮᱫᱟ ᱟᱭᱢᱟ ᱥᱟᱨᱦᱟᱣ